ᱢᱚᱱᱮ ᱥᱟᱶᱟᱨ ᱞᱟᱹᱜᱤᱫ ᱫᱚ ᱡᱟᱦᱟᱱᱟᱜ ᱯᱨᱳᱜᱨᱟᱢ ᱨᱮ ᱞᱟᱜᱽᱬᱮ ᱮᱱᱮᱡ ᱰᱤᱡᱮ ᱞᱟᱜᱽᱬᱮ ᱮᱱᱮᱡ ᱯᱟᱛᱟ ᱮᱱᱮᱡ ᱟᱨ ᱚᱱᱠᱟᱜᱮ ᱯᱷᱩᱵᱚᱞ ᱠᱷᱮᱹᱞᱳᱰ ᱦᱮᱯᱨᱟᱣ ᱚᱱᱟ ᱠᱚ ᱢᱟᱫᱽᱫᱚᱢᱛᱮ ᱢᱚᱱᱮ ᱥᱟᱶᱟᱨᱚᱜᱼᱟ ᱡᱟᱦᱟᱸ ᱨᱮ ᱵᱟᱯᱞᱟ ᱚᱲᱟᱜ ᱨᱮ ᱫᱚᱝ ᱮᱱᱮᱡ ᱯᱟᱛᱟ ᱮᱱᱮᱡ ᱚᱱᱠᱟ ᱜᱮ ᱟᱨ ᱰᱨᱟᱢᱟ ᱧᱮᱞ ᱠᱚ ᱥᱮᱱ ᱵᱟᱲᱟ ᱠᱟᱛᱮ ᱮᱱᱮᱡ ᱥᱮᱨᱮᱧ ᱨᱮ ᱨᱟᱹᱥᱠᱟᱹ ᱠᱟᱛᱮ ᱢᱚᱱᱮᱧ ᱥᱟᱶᱟᱨ ᱦᱩᱭᱩᱜ ᱠᱟᱱᱟ ᱟᱨ ᱚᱱᱠᱟᱜᱮ ᱡᱚᱛᱚ ᱨᱟᱹᱥᱠᱟᱹ ᱥᱮᱱ ᱠᱟᱛᱮ ᱮᱱᱮᱡ ᱟᱞᱮ ᱥᱮᱨᱮᱧᱟᱞᱮ ᱨᱚᱲᱟᱞᱮ ᱞᱟᱸᱫᱟᱭᱟᱞᱮ ᱚᱱᱟᱛᱮᱜᱮ ᱢᱚᱱᱮ ᱥᱟᱶᱟᱨ ᱜᱮ ᱛᱟᱦᱮᱱᱟ ᱟᱨ ᱚᱱᱠᱟᱜᱮ ᱟᱨ ᱦᱚᱸ ᱧᱤᱫᱟᱹ ᱯᱨᱳᱜᱨᱟᱢ ᱠᱚ ᱰᱮᱡᱮ ᱞᱟᱜᱽᱲᱮ ᱮᱱᱮᱡ ᱥᱮᱱ ᱠᱟᱛᱮ ᱚᱱᱟ ᱨᱮ ᱯᱟᱨᱴᱤᱥᱤᱯᱮᱴ ᱦᱟᱛᱟᱣ ᱠᱟᱛᱮ ᱮᱱᱮᱡ ᱥᱮᱨᱮᱧ ᱠᱟᱛᱮ ᱯᱨᱟᱭᱤᱡᱽ ᱦᱟᱛᱟᱣ ᱠᱟᱛᱮ ᱨᱟᱹᱥᱠᱟᱹ ᱛᱮ ᱦᱮᱡ ᱚᱱᱟᱜᱮ ᱥᱟᱶᱟᱨ ᱨᱮᱜᱮ ᱛᱟᱦᱮᱱᱟ ᱟᱨ ᱵᱮᱥ ᱛᱟᱦᱮᱱ ᱞᱟᱹᱜᱤᱫ ᱫᱚ ᱡᱟᱦᱟᱱᱟᱜ ᱨᱩᱭᱟᱹ ᱦᱟᱹᱥᱩᱜ ᱠᱷᱚᱱ ᱟᱞᱟᱫᱟ ᱨᱮ ᱛᱟᱦᱮᱱ ᱦᱩᱭᱩᱜᱼᱟ ᱢᱟᱱᱮ ᱢᱮᱱᱫᱚ ᱚᱱᱟ ᱠᱷᱚᱱ ᱵᱟᱧᱪᱟᱣ ᱨᱮ ᱛᱟᱦᱮᱱ ᱦᱩᱭᱩᱜᱼᱟ ᱡᱟᱦᱟᱱᱟᱜ ᱥᱤᱛᱩᱝ ᱨᱮ ᱡᱮᱢᱚᱱ ᱥᱟᱹᱨᱫᱤ ᱥᱤᱛᱩᱝ ᱡᱟᱦᱟᱸ ᱥᱮᱫ ᱫᱟᱲᱟᱱ ᱠᱚ ᱵᱟᱭ ᱜᱟᱱᱚᱜᱼᱟ ᱚᱱᱠᱟᱜᱮ ᱨᱩᱣᱟᱹᱜ ᱦᱟᱹᱥᱩᱜ ᱠᱷᱚᱱ ᱟᱹᱰᱤ ᱯᱷᱟᱨᱟᱠ ᱨᱮ ᱛᱟᱦᱮᱱ ᱦᱩᱭᱩᱜᱼᱟ ᱱᱤᱛᱚᱜ ᱟᱹᱵᱤᱱ ᱡᱟᱦᱟᱱᱟᱜ ᱡᱚᱢ ᱨᱮ ᱦᱚᱸ ᱵᱮᱥᱼᱵᱮᱥ ᱡᱚᱢ ᱦᱩᱭᱩᱜᱼᱟ ᱟᱨ ᱚᱱᱟ ᱡᱚᱢ ᱢᱟᱲᱟᱝ ᱛᱤ ᱠᱚ ᱥᱟᱵᱚᱱ ᱟᱛᱮ ᱟᱹᱨᱩᱵᱚᱜ ᱦᱩᱭᱩᱜᱼᱟ ᱵᱟᱝ ᱠᱷᱟᱱ ᱛᱤ ᱠᱚᱨᱮᱜ ᱠᱤᱴᱟᱱᱩ ᱠᱚ ᱛᱟᱦᱮᱱᱟ ᱩᱱᱠᱩ ᱵᱚᱱ ᱡᱚᱢ ᱢᱮᱥᱟ ᱞᱮᱠᱚ ᱠᱷᱟᱱ ᱡᱟᱦᱟᱱᱟᱜ ᱚᱥᱩᱵᱤᱫᱟ ᱦᱩᱭᱩᱜᱼᱟ ᱢᱮᱱ ᱫᱚ ᱨᱩᱣᱟᱹ ᱦᱟᱹᱥᱩ ᱦᱩᱭᱩᱜᱼᱟ ᱚᱱᱟ ᱞᱟᱹᱜᱤᱫ ᱚᱱᱟ ᱠᱚ ᱱᱟᱯᱟᱭᱛᱮ ᱡᱚᱢ ᱜᱮ ᱵᱮᱥᱟ